ᱟᱥᱟᱲ ᱨᱮᱱᱟᱜ ᱢᱤᱫ ᱜᱮᱞ ᱢᱚᱬᱮ ᱥᱟᱱ ᱥᱟᱱ ᱨᱮᱱᱟᱜ ᱵᱟᱨᱜᱮᱞ ᱵᱟᱨ ᱫᱟᱸᱥᱟᱭ ᱨᱮᱭᱟᱜ ᱵᱟᱨᱜᱮᱞ ᱯᱩᱱ ᱥᱚᱦᱨᱟᱭ ᱨᱮᱱᱟᱜ ᱢᱤᱫ ᱜᱮᱞ ᱢᱤᱫ ᱯᱩᱥ ᱨᱮᱱᱟᱜ ᱢᱤᱫ ᱜᱮᱞ ᱮᱭᱟᱭ